ᱡᱷᱟᱲᱜᱨᱟᱢ ᱦᱚᱥᱯᱤᱴᱟᱞ ᱨᱮᱱ ᱡᱮᱢᱚᱱ ᱟᱹᱰᱤ ᱠᱤᱪᱷᱩ ᱥᱩᱡᱳᱜᱽ ᱥᱩᱵᱤᱫᱟ ᱢᱮᱱᱟᱜᱼᱟ ᱡᱮᱢᱚᱱ ᱰᱮᱞᱤᱵᱷᱟᱨᱤ ᱨᱳᱜᱤ ᱠᱚ ᱜᱟᱹᱰᱤ ᱩᱱᱠᱩ ᱵᱟᱠᱷᱟᱨᱟᱛᱮ ᱜᱟᱹᱰᱤ ᱠᱚ ᱵᱷᱮᱡᱟᱭᱟ ᱥᱮ ᱮᱢᱱᱤ ᱮᱢᱟᱨᱡᱮᱱᱥᱤ ᱦᱚᱲ ᱞᱟᱹᱜᱤᱫ ᱦᱚᱸ ᱜᱟᱹᱰᱤ ᱠᱚ ᱵᱷᱮᱡᱟᱭᱟ ᱟᱜᱩ ᱠᱚᱣᱟ ᱠᱚ ᱤᱫᱤ ᱠᱚᱣᱟ ᱠᱚ ᱟᱨ ᱩᱱᱠᱩ ᱰᱮᱞᱤᱵᱷᱟᱨᱤ ᱵᱟᱠᱷᱨᱟ ᱛᱮᱫᱚ ᱜᱤᱫᱟᱹᱨ ᱯᱟᱸᱪ ᱵᱚᱪᱷᱚᱨ ᱦᱩᱭ ᱫᱷᱟᱹᱵᱤᱡ ᱯᱷᱨᱤ ᱛᱮ ᱨᱟᱱ ᱧᱟᱢᱚᱜᱼᱟ ᱥᱮ ᱩᱱᱠᱩ ᱞᱟᱹᱜᱤᱫ ᱜᱟᱹᱰᱤ ᱯᱷᱨᱤᱛᱮ ᱤᱫᱤ ᱟᱹᱜᱩ ᱟᱭᱢᱟ ᱞᱮᱠᱟᱱᱟ ᱟᱨ ᱟᱛᱳ ᱥᱩᱨ ᱥᱩᱯᱩ ᱨᱮ ᱡᱮᱢᱚᱱ ᱥᱟᱥᱛᱷᱚ ᱠᱮᱱᱫᱨᱚ ᱠᱚ ᱢᱮᱱᱟᱜᱼᱟ ᱚᱱᱟ ᱠᱚᱨᱮ ᱜᱤᱫᱽᱨᱟᱹ ᱠᱚ ᱵᱟᱠᱷᱨᱟ ᱥᱮ ᱥᱮᱬᱟ ᱦᱚᱲ ᱵᱟᱠᱷᱨᱟ ᱞᱟᱹᱜᱤᱫ ᱟᱨ ᱡᱮᱢᱚᱱ ᱱᱩᱠᱩ ᱟᱥᱟ ᱫᱤᱫᱤᱢᱩᱱᱤ ᱩᱱᱠᱩ ᱦᱚᱸ ᱢᱮᱱᱟᱜ ᱠᱚᱛᱮ ᱟᱹᱰᱤ ᱨᱚᱠᱚᱢᱟᱜ ᱟᱹᱰᱤ ᱠᱷᱚᱵᱚᱨ ᱵᱚᱱ ᱧᱟᱢᱟ ᱥᱩᱡᱳᱜᱽ ᱚᱥᱩᱵᱤᱫᱷᱟ ᱥᱩᱵᱤᱫᱷᱟ ᱠᱚ ᱢᱮᱛᱟ ᱠᱚᱣᱟ

ᱟᱭᱢᱟ ᱞᱮᱠᱟᱱ ᱠᱚ ᱠᱟᱹᱢᱤᱭᱟ ᱟᱨ ᱱᱚᱝᱠᱟᱜᱮ ᱥᱩᱡᱳᱜᱽ ᱥᱩᱵᱤᱫᱟ ᱢᱮᱱᱟᱜᱼᱟ ᱟᱨ ᱡᱮᱢᱚᱱ ᱱᱚᱜᱼᱚᱭ ᱟᱵᱚ ᱜᱟᱹᱰᱤ ᱤᱫᱤ ᱟᱜᱩ ᱥᱮ ᱱᱚᱝᱠᱟ ᱜᱮ ᱟᱨ ᱱᱚᱜᱼᱚᱭ ᱡᱮᱢᱚᱱ ᱫᱩ ᱦᱟᱡᱟᱨ ᱢᱮᱥᱟ ᱨᱮ ᱠᱳᱵᱷᱤᱰ ᱱᱟᱭᱤᱱᱴᱤᱱ ᱦᱩᱭ ᱞᱮᱱᱟ ᱚᱱᱟ ᱵᱟᱠᱷᱨᱟ ᱛᱮᱦᱚᱸ ᱞᱟᱹᱭᱚᱜᱼᱟ ᱟᱵᱚ ᱡᱮᱢᱚᱱ ᱵᱷᱮᱠᱥᱤᱱ ᱦᱟᱛᱟᱣ ᱫᱚᱨᱠᱟᱨᱚᱜ ᱠᱟᱱ ᱛᱟᱦᱮᱸᱫ ᱵᱟᱝ ᱦᱟᱛᱟᱣ ᱞᱮᱠᱷᱟᱱ ᱢᱮᱱᱠᱷᱟᱱ ᱪᱮᱫᱟᱜ ᱵᱟᱵᱚᱱ ᱵᱟᱧᱪᱟᱜᱼᱟ ᱥᱮ ᱵᱟᱵᱚᱱ ᱛᱟᱦᱮᱱᱟ ᱚᱱᱟ ᱪᱤᱠᱟᱹ ᱦᱚᱲᱢᱚ ᱵᱮᱥ ᱞᱟᱹᱜᱤᱫ ᱥᱮ ᱥᱚᱨᱤᱨ ᱵᱷᱟᱜᱮ ᱛᱟᱦᱮᱱ ᱞᱟᱹᱜᱤᱫ ᱟᱵᱚ ᱵᱷᱮᱠᱥᱤᱱ ᱦᱟᱛᱟᱣ ᱫᱚᱨᱠᱟᱨᱚᱜ ᱠᱟᱱ ᱛᱟᱦᱮᱱᱟ ᱠᱳᱵᱷᱤᱴ ᱱᱟᱭᱤᱱ ᱴᱤᱱ ᱫᱚ ᱫᱩ ᱦᱟᱡᱟᱨ ᱩᱱᱤᱥ ᱨᱮ ᱦᱩᱭ ᱞᱮᱱᱟ ᱟᱨ ᱱᱚᱣᱟ ᱢᱩᱪᱟᱹᱫ ᱟᱠᱟᱱᱟ ᱫᱩ ᱦᱟᱡᱟᱨ ᱠᱩᱲᱤ ᱨᱮ